ᱥᱚᱡᱱᱟ ᱯᱟᱛᱟ ᱫᱚ ᱯᱟᱛᱟ ᱵᱚᱸᱜᱟ ᱠᱚ ᱯᱩᱡᱟᱹᱣᱟᱭᱟ ᱟᱨ ᱚᱱᱟ ᱥᱟᱶ ᱥᱟᱶᱛᱮ ᱚᱸᱰᱮ ᱩᱱᱤ ᱞᱟᱹᱜᱤᱫ ᱚᱸᱰᱮ ᱮᱱᱮᱡ ᱥᱤᱨᱤᱧ ᱦᱩᱭᱩᱜᱼᱟ ᱜᱚᱴᱟ ᱧᱤᱫᱟᱹ ᱜᱟᱣᱱᱟ ᱦᱩᱭᱩᱜᱼᱟ ᱚᱱᱟᱛᱮ ᱠᱟᱡᱟᱠ ᱦᱚᱲ ᱠᱚ ᱡᱟᱣᱨᱟᱜᱼᱟ ᱟᱹᱰᱤ ᱠᱟᱡᱟᱠ ᱦᱚᱲ ᱠᱚ ᱦᱩᱭᱩᱜᱼᱟ ᱚᱸᱰᱮ ᱜᱚᱴᱟ ᱵᱟᱨᱦᱮ ᱠᱷᱚᱡ ᱦᱚᱲ ᱠᱚ ᱦᱤᱡᱩᱜᱼᱟ ᱜᱚᱴᱟ ᱡᱷᱟᱲᱠᱷᱚᱸᱰ ᱵᱤᱦᱟᱨ ᱩᱲᱤᱥᱥᱟ ᱱᱮᱯᱟᱞ ᱟᱨ ᱚᱱᱛᱮ ᱵᱟᱝᱞᱟᱫᱮᱥ ᱠᱷᱚᱡ ᱜᱚᱴᱟ ᱴᱟᱺᱰᱤ ᱠᱷᱚᱡ ᱚᱸᱰᱮ ᱦᱚᱲ ᱠᱚ ᱡᱟᱣᱨᱟᱜᱼᱟ ᱟᱹᱰᱤ ᱟᱸᱴ ᱦᱚᱲ ᱠᱚ ᱦᱩᱭᱩᱜᱼᱟ ᱚᱸᱰᱮ ᱫᱚ ᱯᱟᱛᱟ ᱵᱚᱸᱜᱟ ᱠᱚ ᱯᱩᱡᱟᱹᱣᱟᱭᱟ ᱟᱨ ᱚᱱᱟ ᱩᱯᱚᱞᱚᱠᱠᱷᱮ ᱮᱱᱮᱡ ᱥᱮᱨᱮᱧ ᱦᱩᱭᱩᱜᱚᱜᱼᱟ ᱟᱹᱰᱤ ᱟᱸᱴ ᱦᱚᱲ ᱠᱚ ᱦᱤᱡᱩᱜᱼᱟ ᱚᱱᱠᱟ ᱜᱮ ᱟᱞᱮ ᱱᱚᱸᱰᱮ ᱟᱨᱦᱚᱸ ᱢᱮᱢᱮᱱᱟᱜᱼᱟ ᱟᱹᱫᱤᱱᱟ ᱟᱹᱫᱤᱱᱟ ᱜᱟᱲ ᱡᱤᱛᱩ ᱥᱟᱶᱛᱟᱞᱟᱜ ᱡᱮᱠᱷᱟᱱᱮᱭ ᱛᱟᱦᱮᱸᱠᱟᱱᱟ ᱡᱤᱛᱩ ᱥᱟᱶᱛᱟᱞᱟᱜ ᱚᱲᱟᱜ ᱚᱸᱰᱮ ᱦᱚᱸ ᱧᱮᱧᱮᱞ ᱞᱮᱠᱟᱱ ᱟᱹᱰᱤ ᱢᱚᱡᱽ ᱢᱚᱡᱽ ᱡᱤᱱᱤᱥ ᱢᱮᱱᱟᱜᱼᱟ ᱡᱷᱟᱹᱞ ᱡᱷᱟᱹᱞ ᱠᱷᱚᱡ ᱦᱚᱲ ᱠᱚ ᱦᱟᱡᱩᱜᱼᱟ ᱡᱷᱟᱹᱞ ᱡᱷᱟᱹᱞ ᱠᱷᱚᱡ ᱦᱚᱲ ᱦᱮᱡ ᱠᱟᱛᱮᱫ ᱚᱸᱰᱮ ᱠᱚ ᱛᱟᱦᱮᱱᱟ ᱟᱹᱫᱤᱱᱟ ᱚᱱᱟ ᱡᱤᱛᱩ ᱥᱟᱶᱛᱟᱞᱟᱜ ᱜᱟᱲ ᱯᱟᱥᱮ ᱨᱮᱜᱮ ᱢᱤᱫᱴᱮᱡ ᱤᱠᱳ ᱯᱟᱨᱠ ᱠᱩ ᱵᱮᱨᱮᱫ ᱠᱟᱜᱼᱟ ᱚᱱᱟ ᱤᱠᱳ ᱯᱟᱨᱠ ᱦᱚᱸ ᱢᱚᱡᱽ ᱜᱮ ᱚᱸᱰᱮ ᱩᱝᱠᱩ ᱥᱟᱸᱜᱷᱟᱨᱤᱭᱟᱹ ᱠᱚ ᱛᱟᱦᱮᱱ ᱞᱟᱹᱜᱤᱫ ᱢᱚᱡᱽ ᱢᱚᱡᱽ ᱡᱟᱭᱜᱟ ᱛᱟᱦᱮᱱ ᱡᱟᱭᱜᱟ ᱢᱮᱱᱟᱜᱼᱟ